ᱟᱵᱚ ᱵᱚ ᱥᱟᱱᱟᱢ ᱦᱚᱲ ᱜᱮᱵᱚᱱ ᱵᱟᱲᱟᱭᱟ ᱡᱮ ᱵᱟᱝᱢᱟ ᱡᱟᱦᱟᱱᱟᱜ ᱡᱟᱦᱟᱱᱟᱜ ᱠᱟᱹᱢᱤᱜᱮ ᱡᱩᱫᱤ ᱯᱳᱭᱞᱳ ᱯᱳᱭᱞᱳ ᱵᱚᱱ ᱠᱚᱨᱟᱣᱟ ᱚᱱᱟᱫᱚ ᱠᱟᱹᱴᱤᱡ ᱨᱮᱦᱚᱸ ᱮᱸᱴᱠᱮᱴᱚᱬᱮ ᱥᱮ ᱡᱟᱸᱜᱮ ᱫᱟᱨᱟᱢ ᱛᱤᱸᱜᱩᱱ ᱜᱮᱭᱟ ᱚᱱᱠᱟᱜᱮ ᱵᱮᱭᱟᱢ ᱦᱚᱸ ᱡᱩᱫᱤ ᱡᱟᱦᱟᱱᱟᱜ ᱯᱳᱭᱞᱳ ᱯᱳᱭᱞᱳ ᱵᱚᱱ ᱠᱚᱨᱟᱣᱟ ᱦᱮᱸᱥᱮ ᱦᱚᱲᱢᱚ ᱛᱤ ᱡᱟᱸᱜᱟ ᱠᱚ ᱦᱟᱹᱥᱩᱣᱟ ᱮᱱᱛᱮ ᱨᱮᱦᱚᱸ ᱚᱱᱟ ᱵᱮᱭᱟᱢ ᱡᱩᱫᱤ ᱵᱚᱱ ᱠᱚᱨᱟᱣ ᱤᱫᱤ ᱜᱮᱭᱟ ᱮᱸᱰᱮᱠᱷᱟᱱ ᱯᱩᱨᱟᱹᱵᱚᱱ ᱵᱩᱡᱽ ᱫᱟᱲᱮᱭᱟᱜᱼᱟ ᱡᱮ ᱵᱟᱝᱢᱟ ᱚᱱᱟ ᱨᱮᱱᱟᱜ ᱜᱩᱱᱟ ᱜᱩᱱ ᱦᱚᱸ ᱪᱮᱫ ᱠᱟᱱᱟ ᱚᱱᱟ ᱥᱟᱶᱛᱮ ᱚᱱᱟ ᱵᱮᱭᱟᱢ ᱦᱚᱸ ᱟᱹᱰᱤ ᱟᱞᱜᱟ ᱛᱮᱵᱚᱱ ᱠᱚᱨᱟᱣ ᱫᱟᱲᱮᱭᱟᱜᱼᱟ ᱡᱟᱦᱟᱸ ᱛᱤᱱᱟᱹᱜ ᱟᱞᱜᱟ ᱛᱮᱵᱚᱱ ᱠᱚᱨᱟᱣ ᱫᱟᱲᱮᱭᱟᱜ ᱮᱸᱰᱮᱠᱷᱟᱱ ᱦᱟᱯᱮᱱ ᱫᱤᱱᱨᱮ ᱮᱴᱟᱜ ᱠᱚᱵᱚᱱ ᱥᱮᱬᱟ ᱫᱟᱲᱮᱭᱟᱜᱼᱟ ᱥᱮᱬᱟ ᱫᱟᱲᱮᱭ ᱠᱚᱣᱟ ᱥᱮ ᱵᱩᱡᱷᱟᱹᱣ ᱦᱚᱸᱵᱚᱱ ᱵᱩᱡᱷᱟᱹᱣ ᱫᱟᱲᱮᱭᱟᱠᱚᱣᱟ ᱱᱚᱣᱟ ᱵᱮᱭᱟᱢ ᱛᱟᱞᱟᱛᱮ ᱡᱟᱦᱟᱸ ᱠᱚ ᱜᱩᱱᱟᱜᱩᱱ ᱢᱮᱱᱟᱜ ᱠᱟᱫᱟ ᱚᱱᱠᱟ ᱠᱟᱛᱮᱫ ᱜᱮ ᱵᱮᱭᱟᱢ ᱨᱮᱭᱟᱜ ᱢᱤᱫᱴᱮᱱ ᱵᱚᱱ ᱩᱛᱱᱟᱹᱣ ᱫᱟᱲᱮᱭᱟᱜᱼᱟ ᱟᱜᱟᱢ ᱫᱤᱱᱨᱮ